ᱟᱞᱮ ᱥᱮᱫ ᱫᱚ ᱵᱟᱹᱨᱥᱟᱹ ᱦᱩᱭᱩᱜ ᱨᱮᱦᱚᱸ ᱚᱠᱟ ᱵᱚᱥᱚᱨ ᱪᱚ ᱵᱟᱭ ᱫᱟᱜᱟ ᱫᱟᱜᱼᱮ ᱴᱷᱚᱱᱴᱟᱞ ᱜᱮᱭᱟ ᱟᱫᱚ ᱚᱱᱟ ᱠᱚᱞᱮ ᱵᱩᱫᱽᱫᱷᱤᱭᱟ ᱪᱤᱠᱟᱹᱛᱮ ᱜᱟᱪᱷᱤ ᱠᱚᱵᱚᱱ ᱛᱩᱫᱟ ᱜᱟᱪᱷᱤ ᱢᱟ ᱮᱠᱮᱱ ᱞᱚᱥᱚᱫ ᱨᱮᱢᱟ ᱵᱟᱝ ᱛᱩᱫᱩᱜ ᱫᱟᱜ ᱨᱮᱭᱟᱜ ᱵᱮᱵᱚᱥᱛᱟᱭ ᱦᱩᱭᱩᱜᱼᱟ ᱫᱟᱜ ᱨᱮᱱᱟᱜ ᱜᱟᱪᱷᱤ ᱛᱩᱫ ᱨᱮᱱᱟᱜ ᱞᱮ ᱵᱮᱵᱚᱥᱛᱟᱭ ᱠᱷᱟᱱ ᱪᱤᱠᱟᱹᱛᱮ ᱦᱩᱲᱩ ᱵᱚᱱ ᱨᱚᱦᱚᱭᱟ ᱚᱱᱟ ᱠᱚ ᱨᱮᱱᱟᱜ ᱵᱮᱵᱚᱥᱛᱟᱭ ᱦᱩᱭᱩᱜᱼᱟ ᱪᱤᱠᱟᱹᱛᱮ ᱵᱚᱱ ᱨᱚᱦᱚᱭᱟ ᱦᱩᱲᱩ ᱛᱟᱦᱚᱞᱮ ᱚᱱᱟ ᱵᱟᱸᱫ ᱠᱚᱨᱮᱱᱟᱜ ᱚᱠᱚᱭ ᱫᱚ ᱢᱚᱴᱚᱨ ᱛᱮᱠᱚ ᱨᱟᱠᱟᱵᱟ ᱨᱟᱠᱟᱵᱟᱵᱚᱱ ᱵᱟᱠᱷᱟᱱ ᱫᱚ ᱥᱮᱞᱚ ᱨᱮ ᱫᱟᱜ ᱵᱚᱱ ᱠᱚᱭ ᱠᱚᱣᱟ ᱟᱨ ᱵᱚᱱ ᱦᱟᱛᱟᱣᱟ ᱫᱟᱜ ᱠᱚᱵᱚᱱ ᱟᱨᱮᱡ ᱟᱜᱼᱟ ᱛᱚᱵᱮ ᱥᱮᱵᱚᱱ ᱞᱚᱥᱚᱫᱟ ᱟᱫᱚ ᱚᱱᱟ ᱠᱚᱭ ᱞᱮᱠᱚ ᱠᱷᱟᱱ ᱫᱚᱠᱚ ᱮᱢᱚᱜ ᱜᱮᱭᱟ ᱯᱚᱭᱥᱟ ᱛᱮ ᱚᱱᱟ ᱥᱟᱞ ᱠᱚᱨᱮᱱᱟᱜ ᱫᱚᱜ ᱠᱚᱵᱚᱱ ᱨᱟᱠᱟᱵᱟ ᱟᱫᱚ ᱚᱱᱟ ᱠᱚ ᱟᱨᱮᱡ ᱠᱟᱛᱮᱫ ᱜᱮ ᱟᱫᱚ ᱦᱚᱸᱜᱼᱚᱭ ᱪᱟᱥᱼᱟᱵᱟᱫ ᱫᱚ ᱦᱩᱭᱩᱜ ᱠᱟᱱ ᱛᱟᱞᱮᱭᱟ